ᱟᱢ ᱪᱮᱫ ᱠᱚᱞᱯᱚᱱᱟ ᱪᱟᱣᱞᱟ ᱥᱩᱱᱤᱛᱟ ᱩᱭᱞᱤᱱᱥᱮᱱ ᱨᱟᱠᱮᱥ ᱥᱚᱨᱢᱟ ᱵᱟᱨᱮᱛᱮ ᱠᱟᱛᱷᱟᱢ ᱞᱟᱹᱭᱟ ᱦᱮᱸ ᱤᱧ ᱞᱟᱹᱭᱟ ᱠᱟᱨᱚᱱ ᱤᱧ ᱠᱚᱞᱯᱚᱱᱟ ᱪᱟᱣᱞᱟ ᱥᱩᱱᱤᱛᱟ ᱩᱭᱞᱤᱱ ᱩᱭᱞᱤᱭᱟᱢᱥ ᱨᱟᱠᱮᱥ ᱥᱚᱨᱢᱟ ᱱᱤᱭᱮᱛᱮ ᱵᱳᱭᱨᱤᱧ ᱯᱟᱲᱦᱟᱣ ᱠᱟᱫᱟ ᱡᱮ ᱩᱱᱠᱤᱱ ᱫᱚ ᱢᱚᱦᱟᱠᱟᱥ ᱩᱱᱠᱩ ᱫᱚ ᱢᱚᱦᱟᱠᱟᱥ ᱠᱚ ᱪᱟᱞᱟᱣ ᱠᱟᱱᱟ ᱟᱨ ᱢᱚᱦᱟᱠᱟᱥ ᱨᱮ ᱥᱮᱱ ᱠᱟᱛᱮ ᱠᱚ ᱜᱚᱵᱮᱥᱚᱱᱟ ᱟᱜᱩᱣ ᱠᱟᱫᱟ ᱡᱮ ᱚᱸᱰᱮ ᱫᱟᱜ ᱢᱮᱱᱟᱜᱼᱟ ᱥᱮ ᱵᱟᱝ ᱮᱭ ᱯᱨᱟᱱ ᱚᱸᱰᱮ ᱡᱤᱣᱤ ᱡᱤᱵᱽ ᱡᱤᱭᱟᱹᱞᱤ ᱠᱚ ᱛᱤᱱᱟᱹᱜ ᱜᱟᱱ ᱢᱮᱱᱟᱜ ᱠᱚᱣᱟ ᱥᱮ ᱵᱟᱝ ᱚᱸᱰᱮ ᱛᱟᱦᱮᱸ ᱜᱟᱱᱚᱜᱼᱟ ᱥᱮ ᱵᱟᱝ ᱮᱭ ᱢᱚᱦᱟᱠᱟᱥ ᱨᱮᱱᱟᱜ ᱟᱹᱰᱤ ᱠᱤᱪᱷᱩ ᱡᱟᱦᱟᱸ ᱟᱵᱚ ᱱᱚᱣᱟ ᱯᱨᱤᱛᱷᱤᱵᱤ ᱞᱮᱠᱟ ᱮᱴᱟᱜᱟᱜ ᱜᱨᱚᱦᱚ ᱠᱚᱨᱮ ᱦᱚᱸ ᱪᱮᱫ ᱪᱮᱫ ᱠᱚ ᱜᱨᱚᱦᱚ ᱢᱮᱱᱟᱜᱼᱟ ᱛᱟᱨᱯᱚᱨᱮ ᱪᱮᱫ ᱠᱚ ᱡᱤᱱᱤᱥ ᱚᱱᱟ ᱠᱚᱨᱮ ᱢᱮᱱᱟᱜᱼᱟ ᱚᱱᱟ ᱠᱚ ᱠᱤᱪᱷᱩ ᱠᱚ ᱵᱟᱲᱟᱭ ᱞᱟᱹᱜᱤᱫ ᱛᱮ ᱜᱚᱵᱮᱥᱚᱱᱟ ᱞᱟᱹᱜᱤᱫ ᱛᱮ ᱩᱱᱠᱩ ᱫᱚᱠᱚ ᱪᱟᱞᱟᱣ ᱞᱮᱱᱟ ᱛᱚᱵᱮ ᱠᱚᱞᱯᱚᱱᱟ ᱪᱟᱣᱞᱟ ᱫᱚ ᱯᱨᱤᱛᱷᱤᱵᱤ ᱥᱮᱴᱮᱨᱚᱜ ᱥᱮᱴᱮᱨᱚᱜ ᱛᱮᱜᱮ ᱵᱚᱸᱜᱟ ᱛᱟᱞᱟᱣᱟᱠᱟᱱᱟᱭ ᱟᱨ ᱥᱩᱱᱤᱛᱟ ᱩᱭᱞᱤᱭᱟᱢᱥ ᱫᱚ ᱱᱟᱯᱟᱭ ᱛᱮᱜᱮ ᱨᱩᱣᱟᱹᱲ ᱠᱟᱱᱟᱭ ᱚᱱᱟ ᱠᱚ ᱠᱤᱪᱷᱩ ᱤᱧ ᱠᱟᱛᱷᱟᱧ ᱵᱟᱲᱟᱭᱟ ᱟᱨ ᱩᱱᱠᱩ ᱫᱚ ᱟᱵᱚ ᱵᱷᱟᱨᱚᱛ ᱨᱮᱱ ᱟᱹᱰᱤ ᱜᱚᱨᱵᱚᱣᱟᱱ ᱦᱚᱲ ᱠᱟᱱᱟᱠᱚ ᱠᱟᱨᱚᱱ ᱩᱱᱠᱩ ᱵᱷᱟᱨᱚᱛ ᱠᱷᱚᱱᱟᱜ ᱮᱭ ᱪᱟᱞᱟᱣ ᱠᱟᱱᱟ ᱠᱚ ᱢᱚᱦᱟᱠᱟᱥ ᱡᱟᱦᱟᱸ ᱫᱚ ᱟᱹᱰᱤ ᱜᱚᱨᱚᱵ ᱜᱚᱨᱚᱵ ᱠᱟᱛᱷᱟ ᱠᱟᱱ ᱜᱮᱭᱟ